ᱦᱮᱸ ᱤᱧ ᱫᱚ ᱵᱷᱤᱰᱭᱳ ᱵᱷᱤᱰᱭᱳ ᱠᱚᱱᱯᱷᱟᱨᱮᱱᱥ ᱨᱮ ᱡᱚᱲᱟᱣ ᱠᱟᱹᱱᱟᱹᱧ ᱵᱮᱣᱦᱟᱨ ᱠᱟᱹᱫᱟᱹᱧ ᱪᱮᱫᱟᱜ ᱥᱮ ᱱᱮᱛᱟᱨ ᱫᱚ ᱴᱮᱠᱱᱳᱞᱚᱡᱤ ᱡᱩᱜᱽ ᱥᱮ ᱯᱷᱳᱱ ᱠᱚ ᱟᱵᱤᱥᱠᱟᱨ ᱠᱟᱫᱟ ᱚᱱᱟᱛᱮ ᱡᱷᱚᱛᱚ ᱦᱚᱲᱟᱜ ᱟᱹᱰᱤᱜᱮ ᱱᱟᱯᱟᱭ ᱦᱩᱭᱩᱜ ᱠᱟᱱᱟ ᱟᱨ ᱵᱟᱝᱠᱷᱟᱱ ᱡᱟᱦᱟᱸ ᱥᱮᱫ ᱡᱟᱦᱟᱸ ᱡᱩᱫᱤ ᱵᱟᱭᱨᱮ ᱪᱟᱞᱟᱣ ᱠᱟᱱᱟᱭ ᱥᱮ ᱢᱤᱴᱤᱝ ᱨᱮᱦᱚᱧ ᱡᱚᱲᱟᱣ ᱠᱟᱱ ᱜᱮᱭᱟ ᱟᱨ ᱵᱟᱝᱠᱷᱟᱱ ᱡᱚᱫᱤ ᱡᱟᱦᱟᱱᱟᱜ ᱤᱧᱟᱹᱝ ᱢᱟᱱᱮ ᱡᱟᱦᱟᱱᱟᱜ ᱤᱧᱟᱹᱝ ᱚᱥᱩᱵᱤᱫᱷᱟ ᱦᱩᱭᱩᱜ ᱛᱤᱧᱟᱹ ᱟᱨ ᱵᱟᱝᱠᱷᱟᱱ ᱤᱧᱤᱧ ᱨᱩᱣᱟᱹᱜ ᱠᱟᱱᱟ ᱚᱱᱟ ᱚᱱᱟᱛᱮ ᱤᱧ ᱵᱟᱹᱧ ᱪᱟᱞᱟᱣ ᱫᱟᱲᱮᱭᱟᱫᱟ ᱢᱤᱴᱤᱝ ᱛᱮ ᱚᱱᱟᱛᱮ ᱱᱮᱛᱟᱨ ᱫᱚ ᱯᱷᱳᱱ ᱛᱩᱫ ᱟᱠᱟᱱᱟ ᱥᱮ ᱴᱮᱠᱱᱳᱞᱚᱡᱤ ᱡᱩᱜᱽ ᱛᱩᱫ ᱟᱠᱟᱱᱟ ᱚᱱᱟ ᱠᱷᱟᱹᱛᱤᱨ ᱛᱮ ᱤᱧ ᱚᱲᱟᱜ ᱠᱷᱚᱱ ᱜᱮ ᱢᱤᱴᱤᱝ ᱨᱤᱧ ᱥᱮᱞᱮᱫ ᱫᱟᱲᱮᱭᱟᱜ ᱠᱟᱱᱟ ᱟᱨ ᱤᱧᱟᱹᱜ ᱵᱩᱡᱽ ᱛᱮᱫᱚ ᱱᱮᱛᱟᱨ ᱫᱚ ᱴᱮᱠᱱᱳᱞᱚᱡᱤ ᱡᱩᱜᱽ ᱦᱩᱭ ᱟᱠᱟᱱ ᱛᱮ ᱵᱷᱤᱰᱭᱳ ᱡᱟᱦᱟᱸᱭ ᱥᱟᱛᱮᱜ ᱵᱟᱹᱧ ᱨᱚᱲ ᱫᱟᱲᱮᱭᱟᱜᱼᱟ ᱡᱟᱦᱟᱸᱭ ᱥᱟᱺᱜᱤᱧ ᱨᱮ ᱢᱮᱱᱟᱭᱟ ᱩᱱᱤ ᱫᱚ ᱞᱟᱦᱟ ᱛᱮᱫᱚ ᱛᱟᱦᱮᱸᱫ ᱠᱟᱱᱟ ᱪᱤᱴᱷᱤ ᱡᱩᱜᱽ ᱛᱟᱦᱮᱸᱫ ᱠᱟᱱᱟ ᱥᱮ ᱩᱱᱤ ᱪᱤᱴᱷᱤᱧ ᱮᱢᱟᱭᱟ ᱛᱟᱨᱯᱚᱨᱮ ᱯᱟᱸᱪ ᱫᱤᱱ ᱥᱮ ᱫᱚᱥ ᱫᱤᱱ ᱯᱚᱨᱮ ᱩᱱᱤ ᱴᱷᱮᱱ ᱪᱟᱞᱟᱜᱼᱟ ᱛᱟᱨᱯᱚᱨᱮ ᱩᱱᱤ ᱧᱟᱢᱟᱭ ᱛᱟᱨᱯᱚᱨᱮ ᱚᱱᱟᱭ ᱚᱞᱟᱭ ᱟᱨᱮ ᱧᱟᱢ ᱤᱧᱟᱹ ᱚᱱᱟ ᱛᱮᱫᱚ ᱟᱹᱰᱤᱜᱮ ᱮᱸᱴᱠᱮᱴᱚᱲᱮ ᱦᱩᱭᱩᱜ ᱠᱟᱱ ᱛᱟᱦᱮᱸᱫ ᱚᱱᱟᱛᱮ ᱱᱮᱛᱟᱨ ᱵᱤᱜᱽᱜᱟᱱᱤ ᱠᱚᱫᱚ ᱴᱮᱠᱱᱳᱞᱚᱡᱤ ᱡᱩᱜᱽ ᱠᱚ ᱤᱭᱟᱹ ᱡᱩᱛ ᱠᱟᱫᱟ ᱚᱱᱟ ᱠᱷᱟᱹᱛᱤᱨ ᱜᱮ ᱚᱱᱟ ᱠᱷᱟᱹᱛᱤᱨ ᱜᱮ ᱱᱮᱛᱟᱨ ᱡᱟᱦᱟᱸᱭ ᱥᱟᱺᱜᱤᱧ ᱨᱮ ᱢᱮᱱᱟᱭᱟ ᱩᱱᱤ ᱦᱚᱸ ᱤᱧ ᱧᱮᱞ ᱫᱟᱲᱮᱭᱟᱹᱭᱟᱹᱧ ᱞᱟᱦᱟ ᱛᱮᱫᱚ ᱵᱟᱹᱧ ᱧᱮᱞ ᱫᱟᱲᱮᱭᱟᱭ ᱠᱟᱱ ᱛᱟᱦᱮᱸᱫ ᱥᱮ ᱨᱚᱲ ᱵᱟᱹᱧ ᱫᱟᱲᱮᱜ ᱠᱟᱱ ᱛᱟᱦᱮᱸᱫ ᱥᱮ ᱡᱟᱦᱟᱸᱭ ᱵᱟᱭᱨᱮ ᱠᱟᱹᱢᱤ ᱪᱟᱞᱟᱣ ᱠᱟᱱᱟᱭ ᱥᱮ ᱥᱟᱺᱜᱤᱧ ᱨᱮ ᱢᱮᱱᱟᱭᱟ ᱥᱮ ᱯᱟᱲᱦᱟᱜ ᱞᱟᱹᱜᱤᱫᱼᱮ ᱪᱟᱞᱟᱣ ᱟᱠᱟᱱᱟ ᱩᱱᱤ ᱫᱚ ᱩᱱᱤ ᱫᱚ ᱵᱟᱹᱧ ᱧᱮᱞᱧᱟᱢᱮ ᱠᱟᱱ ᱛᱟᱦᱮᱸᱫ ᱚᱱᱟ ᱠᱷᱟᱹᱛᱤᱨ ᱛᱮ ᱱᱮᱛᱟᱨ ᱫᱚ ᱴᱮᱠᱱᱳᱞᱚᱡᱤ ᱥᱮ ᱯᱷᱳᱱ ᱥᱮ ᱞᱮᱯᱴᱚᱯ ᱥᱮ ᱛᱩᱫ ᱠᱟᱱᱟ ᱟᱨᱚ ᱟᱹᱰᱤᱜᱟᱱ ᱡᱤᱱᱤᱥ ᱜᱮ ᱚᱱᱟ ᱠᱷᱟᱹᱛᱤᱨ ᱩᱱᱤ ᱤᱧᱤᱧ ᱧᱮᱧᱟᱢ ᱫᱟᱲᱮᱭᱟᱭ ᱠᱟᱱᱟ ᱤᱧᱟᱹᱜ ᱵᱩᱡᱽ ᱛᱮᱫᱚ ᱱᱚᱣᱟ ᱟᱹᱰᱤ ᱱᱟᱯᱟᱭ ᱠᱚ ᱱᱟᱯᱟᱭ ᱠᱚ ᱡᱩᱛ ᱠᱟᱫᱟ ᱤᱧ ᱫᱩᱧ ᱠᱩᱥᱤ ᱠᱟᱣᱫᱟ ᱪᱮᱫᱟᱜ ᱥᱮ ᱡᱟᱦᱟᱸᱭ ᱤᱧ ᱵᱟᱹᱧ ᱧᱟᱢᱮ ᱠᱟᱱᱟ ᱩᱱᱤ ᱦᱚᱸ ᱤᱧᱤᱧ ᱧᱮᱞ ᱫᱟᱲᱮᱭᱟᱭ ᱠᱟᱱᱟ